ᱦᱮᱞᱳ ᱜᱚᱢᱠᱮ ᱟᱵᱤᱱ ᱫᱚᱠᱤ ᱪᱟᱥᱟ ᱵᱮᱱ ᱞᱟᱹᱭᱮᱜᱼᱟ ᱟᱪᱪᱷᱟ ᱜᱚᱢᱠᱮ ᱞᱟᱹᱭ ᱮᱫᱟᱞᱤᱧ ᱡᱮ ᱟᱯᱮᱭᱟᱜ ᱡᱷᱟᱲᱜᱨᱟᱢ ᱦᱚᱱᱚᱛ ᱨᱮ ᱪᱮᱫ ᱞᱮᱠᱟ ᱪᱟᱥ ᱵᱟᱥ ᱠᱚ ᱦᱩᱭᱩᱜᱼᱟ ᱟᱪᱪᱷᱟ ᱟᱨ ᱫᱟᱜ ᱠᱚᱨᱮᱱᱟᱜ ᱵᱮᱵᱛᱷᱟ ᱫᱚ ᱛᱟᱦᱚᱞᱮ ᱪᱮᱫ ᱞᱮᱠᱟ ᱟᱪᱪᱷᱟ ᱜᱚᱢᱠᱮ ᱛᱟᱦᱚᱞᱮ ᱟᱯᱮᱭᱟᱜ ᱡᱷᱟᱲᱜᱨᱟᱢ ᱦᱚᱱᱚᱛ ᱨᱮᱫᱚ ᱡᱟᱹᱥᱛᱤ ᱠᱟᱭᱛᱮ ᱪᱮᱫ ᱪᱟᱥ ᱵᱤᱥᱤ ᱦᱩᱭᱩᱜᱼᱟ ᱟᱪᱪᱷᱟ ᱟᱪᱪᱷᱟ ᱜᱚᱢᱠᱮ ᱛᱟᱦᱚᱞᱮ ᱟᱯᱮ ᱫᱚ ᱦᱩᱲᱩ ᱪᱟᱥ ᱞᱟᱹᱜᱤᱫ ᱛᱮ ᱥᱚᱨᱠᱟᱨᱤ ᱫᱚᱯᱛᱚᱨ ᱠᱷᱚᱱ ᱠᱚᱱᱳᱨᱚᱠᱚᱢ ᱵᱮᱵᱚᱛᱷᱟ ᱧᱟᱢ ᱜᱮᱭᱟ ᱯᱮᱥᱮ ᱵᱟᱝ ᱟᱨᱻ ᱟᱨ ᱛᱟᱦᱚᱞᱮ ᱥᱟᱨ ᱠᱚᱫᱚᱯᱮ ᱪᱮᱫ ᱞᱮᱠᱟᱭᱟ ᱥᱚᱨᱠᱟᱨᱤ ᱫᱚᱯᱛᱚᱨ ᱠᱷᱚᱱ ᱯᱮ ᱧᱟᱢᱟ ᱥᱮᱯᱮ ᱠᱤᱨᱤᱧᱟ ᱚ ᱟᱪᱪᱷᱟ ᱜᱚᱢᱠᱮ ᱛᱟᱦᱚᱞᱮ ᱡᱮ ᱟᱯᱮ ᱦᱩᱲᱩᱯᱮ ᱪᱟᱥᱟ ᱛᱟᱦᱚᱞᱮ ᱚᱱᱟ ᱦᱩᱲᱩ ᱫᱚ ᱡᱚᱢ ᱥᱩᱢᱩᱝ ᱜᱮᱯᱮ ᱪᱟᱥᱟ ᱥᱮ ᱟᱹᱠᱷᱟᱨᱤᱧ ᱞᱟᱹᱜᱤᱫ ᱦᱚᱸᱯᱮ ᱪᱟᱥᱟ ᱟᱪᱪᱷᱟ ᱟᱨ ᱛᱟᱦᱚᱞᱮ ᱟᱯᱮ ᱦᱩᱲᱩ ᱫᱚ ᱥᱮᱨᱢᱟ ᱨᱮ ᱛᱤᱱᱟᱹᱜ ᱫᱷᱟᱣ ᱯᱮ ᱪᱟᱥᱟ ᱟᱪᱪᱷᱟ ᱜᱚᱢᱠᱮ ᱛᱟᱦᱚᱞᱮ ᱚᱱᱟᱜᱮ ᱵᱟᱰᱟᱭ ᱛᱮᱱᱟᱜ ᱛᱟᱦᱮᱸ ᱠᱟᱱᱟ ᱡᱚᱦᱟᱨ ᱜᱮ